ᱦᱚᱲᱟᱜ ᱨᱚᱲ ᱥᱩᱢᱩᱝ ᱫᱚ ᱵᱟᱝᱟ ᱩᱱᱤ ᱦᱚᱲ ᱟᱢ ᱧᱮᱞᱦᱚᱢ ᱧᱮᱞ ᱫᱟᱲᱮᱭᱟᱭᱟ ᱧᱮᱯᱮᱞᱦᱚᱢ ᱧᱮᱯᱮᱞ ᱫᱟᱲᱮᱭᱟᱭᱟ ᱚᱱᱮ ᱚᱱᱠᱟ ᱟᱹᱰᱤ ᱞᱮᱠᱟᱱᱟᱜ ᱵᱚᱱᱚᱫᱚᱞ ᱥᱮ ᱵᱚᱫᱚᱞ ᱦᱩᱭ ᱟᱠᱟᱱᱟ ᱟᱨ ᱟᱹᱰᱤᱜᱟᱱ ᱥᱩᱵᱤᱫᱷᱟ ᱟᱠᱟᱱᱟ ᱱᱤᱛᱚᱜᱟᱜ